ᱦᱮᱞᱳ ᱦᱮᱸ ᱚᱠᱚᱭ ᱵᱤᱱ ᱢᱮᱱᱮᱫᱼᱟ ᱚ ᱟᱪᱪᱷᱟ ᱟᱪᱪᱷᱟ ᱢᱟᱥᱮ ᱞᱟᱹᱭ ᱵᱤᱱ ᱚᱱᱟ ᱡᱤᱞ ᱢᱟ ᱟᱹᱞᱤᱧ ᱜᱮᱞᱤᱧ ᱟᱹᱠᱷᱨᱤᱧᱮᱫᱼᱟ ᱫᱤᱱᱜᱮ ᱟᱫᱚ ᱪᱮᱫ ᱡᱤᱞ ᱟᱫᱚ ᱚᱻ ᱯᱳᱞᱴᱨᱤ ᱡᱤᱞ ᱫᱚ ᱵᱟᱨ ᱥᱟᱭ ᱟᱨ ᱠᱷᱟᱹᱥᱤ ᱡᱤᱞ ᱫᱚ ᱱᱤᱛᱚᱜ ᱦᱟᱡᱟᱨ ᱴᱟᱠᱟ ᱟᱨ ᱦᱟᱱᱟ ᱚᱱᱟᱫᱚ ᱛᱤᱱᱥᱚ ᱴᱟᱠᱟ ᱦᱮᱸ ᱪᱤᱠᱟᱹᱛᱮ ᱠᱷᱟᱨᱟᱯ ᱟᱹᱞᱤᱧ ᱢᱟ ᱛᱟᱡᱟ ᱛᱟᱡᱟ ᱡᱤᱞ ᱜᱮᱞᱤᱧ ᱮᱢᱚᱜ ᱠᱟᱱᱟ ᱱᱚᱰᱮ ᱢᱟ ᱵᱟᱥᱠᱮᱹ ᱵᱟᱥᱠᱮᱹ ᱡᱤᱞ ᱠᱚᱢᱟ ᱵᱟᱝᱟ ᱯᱟᱪᱮᱫ ᱚᱠᱟ ᱠᱚᱨᱮ ᱵᱤᱱ ᱛᱟᱦᱮᱸᱭᱮᱱᱟ ᱤᱭᱟᱹ ᱠᱚᱨᱮ ᱚᱠᱟ ᱠᱚᱨᱮᱫ ᱯᱟᱪᱮᱫ ᱵᱤᱱ ᱵᱷᱤᱲᱮᱱᱟ ᱟᱨ ᱵᱟᱠᱷᱟᱱ ᱱᱚᱰᱮ ᱢᱟ ᱜᱚᱡ ᱛᱟᱨᱟ ᱠᱚᱜᱮ ᱟᱹᱵᱤᱱ ᱥᱟᱢᱟᱝ ᱨᱮᱜᱮ ᱞᱮ ᱜᱚᱡ ᱟᱠᱟᱫ ᱠᱚᱣᱟ ᱟᱨ ᱟᱹᱵᱤᱱ ᱵᱤᱱ ᱤᱫᱤ ᱠᱮᱜᱼᱟ ᱟᱪᱪᱷᱟ ᱴᱷᱤᱠ ᱜᱮᱭᱟ ᱴᱷᱤᱠ ᱜᱮᱭᱟ ᱢᱮᱱᱠᱷᱟᱱ ᱫᱚ ᱟᱹᱞᱤᱧ ᱱᱚᱣᱟ ᱛᱟᱡᱟ ᱡᱤᱞ ᱮᱢ ᱠᱟᱫᱟ ᱡᱟᱠ ᱴᱷᱤᱠ ᱜᱮᱭᱟ ᱟᱨ ᱚᱠᱟ ᱟᱪᱪᱷᱟ ᱟᱪᱪᱷᱟ ᱮᱠᱫᱚᱢ ᱧᱟᱢᱚᱜᱼᱟ ᱟᱫᱚ ᱛᱤᱥ ᱜᱟᱯᱟ ᱛᱤᱱᱟᱹᱜ ᱵᱟᱡᱮ ᱟᱹᱞᱤᱧᱟᱜ ᱫᱚᱠᱟᱱ ᱫᱚ ᱥᱮᱛᱟᱜ ᱠᱷᱚᱱ ᱢᱟᱱᱮ ᱟᱴ ᱵᱟᱡᱮ ᱠᱷᱚᱱ ᱫᱚᱥ ᱵᱟᱡᱮ ᱟᱨ ᱟᱹᱭᱩᱵ ᱟᱴ ᱵᱟᱡᱮ ᱠᱷᱚᱱ ᱫᱚᱥ ᱵᱟᱡᱮ ᱜᱮ ᱠᱷᱩᱞᱟᱹᱜᱼᱟ ᱥᱮᱛᱟᱜ ᱵᱤᱱ ᱦᱤᱡᱩᱜᱼᱟ ᱛᱚ ᱦᱮᱸ ᱛᱤᱱᱟᱹᱜ ᱜᱟᱱ ᱮᱱᱠᱷᱟᱱ ᱦᱮᱸ ᱜᱮᱞ ᱠᱮᱡᱤ ᱜᱟᱱ ᱮᱱᱠᱷᱟᱱ ᱫᱚ ᱟᱹᱵᱤᱱ ᱟᱹᱠᱷᱨᱤᱧ ᱵᱟᱵᱚᱫᱽ ᱵᱤᱱ ᱤᱫᱤᱭᱟᱪᱮ ᱥᱮ ᱚᱲᱟᱜ ᱡᱚᱠᱷᱟᱜᱮ ᱪᱤᱠᱟᱹᱛᱮ ᱚᱱᱟ ᱦᱤᱥᱟᱹᱵᱽ ᱛᱮ ᱟᱹᱵᱤᱱᱟᱜ ᱦᱚᱸᱞᱤᱧ ᱩᱭᱦᱟᱹᱨ ᱧᱚᱜ ᱮᱫᱟ ᱫᱚᱥ ᱠᱮᱹᱡᱤ ᱚᱱᱟ ᱟᱢᱟᱜ ᱫᱟᱢ ᱟᱢᱟᱜ ᱫᱚᱥ ᱠᱮᱹᱡᱤ ᱵᱮᱱ ᱤᱫᱤ ᱠᱮᱫᱼᱟ ᱟᱫᱚ ᱞᱤᱧ ᱚᱱᱟ ᱞᱤᱧ ᱩᱭᱦᱟᱹᱨ ᱵᱟᱲᱟᱭᱟ ᱱᱩᱭ ᱦᱚᱲ ᱫᱚ ᱪᱮᱫ ᱵᱟᱠᱷᱨᱟ ᱱᱩᱱᱟᱹᱜ ᱡᱤᱞ ᱟᱠᱚ ᱢᱟᱠᱚ ᱯᱮ ᱦᱚᱲ ᱜᱮᱭᱟ ᱫᱚᱥ ᱠᱮ ᱡᱤ ᱯᱟᱪᱮᱫ ᱡᱚᱜᱚᱱᱱᱟᱛᱷᱯᱩᱨ ᱨᱮᱠᱚ ᱯᱟᱛᱟᱭᱮᱫᱼᱟ ᱚᱱᱟ ᱢᱮᱱᱛᱮ ᱥᱮ ᱪᱮᱫ ᱛᱮ ᱦᱮᱸ ᱦᱳᱭ ᱥᱮᱛᱟ ᱵᱟᱯᱞᱟ ᱠᱚ ᱦᱮᱸ ᱟᱯᱮ ᱱᱮᱛᱟᱨ ᱢᱟ ᱱᱚᱰᱮ ᱵᱟᱡᱟᱨ ᱫᱤᱥᱚᱢ ᱢᱟ ᱱᱚᱰᱮ ᱥᱮᱛᱟᱜ ᱦᱚᱸᱯᱮ ᱵᱟᱯᱞᱟᱭᱮᱫ ᱠᱚᱣᱟ ᱡᱚᱦᱚᱜ ᱢᱟᱹᱭᱤᱠᱮᱫᱼᱟ ᱯᱮ ᱯᱟᱹᱴᱤᱭᱮᱫ ᱫᱚᱯᱮ ᱦᱮᱸ ᱱᱟᱯᱟᱭ ᱠᱟᱛᱷᱟ ᱥᱮᱛᱟ ᱦᱚᱸᱛᱚ ᱟᱵᱚᱨᱮᱱ ᱠᱟᱱᱟ ᱠᱚ ᱦᱮᱸ ᱟᱫᱚ ᱫᱚᱥ ᱠᱤᱞᱳ ᱛᱮᱜᱮ ᱯᱮ ᱦᱩᱭᱩᱜ ᱟᱛᱚ ᱟᱨ ᱯᱚᱪᱚᱱᱤ ᱠᱚ ᱚᱱᱟ ᱤᱭᱟᱹ ᱠᱚ ᱯᱚᱴ ᱠᱚ ᱚᱱᱟ ᱯᱞᱟᱥᱴᱤᱠ ᱨᱮ ᱮᱴᱟᱜ ᱯᱞᱟᱥᱴᱤᱠ ᱨᱮᱞᱤᱧ ᱤᱭᱟᱹ ᱠᱟᱜᱼᱟ ᱦᱮᱸ ᱚ ᱢᱟ ᱛᱚᱵᱮ ᱡᱚᱦᱟᱨ ᱡᱚᱦᱟᱨ ᱦᱮᱸ ᱦᱮᱸ ᱴᱷᱤᱠ